ᱥᱟᱜᱟᱲ ᱟᱵᱚ ᱦᱚᱲ ᱦᱚᱯᱚᱱ ᱟᱵᱚ ᱛᱤᱨᱞᱟᱹ ᱦᱚᱯᱚᱱ ᱞᱟᱹᱜᱤᱫ ᱟᱹᱰᱤᱜᱤ ᱠᱟᱹᱢᱤ ᱨᱮᱭᱟᱜ ᱫᱟᱣ ᱩᱛᱱᱟᱹᱣ ᱮᱫᱟ ᱪᱮᱫᱞᱮᱠᱟ ᱡᱮᱢᱚᱱ ᱯᱷᱟᱨᱟᱠ ᱫᱤᱥᱚᱢ ᱥᱮᱸᱫᱽᱨᱟ ᱥᱮᱱ ᱠᱟᱛᱮ ᱚᱱᱛᱮ ᱟᱭᱢᱟ ᱴᱟᱠᱟ ᱯᱟᱭᱥᱟᱠᱩ ᱨᱚᱡᱽᱜᱟᱨ ᱟᱹᱜᱩᱭᱫᱟ ᱚᱲᱟᱜ ᱨᱮ ᱟᱨᱦᱚᱸ ᱟᱭᱼᱩᱯᱟᱹᱭ ᱰᱷᱮᱨᱚᱜ ᱠᱟᱱᱟ ᱱᱤᱛᱚᱜ ᱫᱚ ᱟᱛᱳ ᱨᱮ ᱡᱮᱢᱚᱱ ᱦᱳᱲᱳ ᱠᱚᱠᱚ ᱞᱟᱜᱟᱣ ᱠᱮᱫᱟ ᱡᱚᱱᱰᱟᱠᱚ ᱠᱚ ᱞᱟᱜᱟᱣ ᱠᱮᱫᱟ ᱱᱤᱛᱚᱜ ᱢᱟ ᱠᱟᱹᱢᱤ ᱚᱲᱟᱜ ᱨᱮ ᱵᱟᱹᱱᱩᱜ ᱛᱟᱦᱚᱞᱮ ᱩᱱᱠᱩᱫᱚ ᱯᱷᱟᱨᱟᱠ ᱫᱤᱥᱚᱢ ᱠᱚ ᱪᱟᱞᱟᱣᱱᱟ ᱚᱱᱛᱮ ᱥᱮᱱ ᱠᱟᱛᱮ ᱚᱲᱟᱜᱨᱮ ᱠᱟᱹᱢᱤ ᱵᱟᱹᱜᱩᱜᱛᱮ ᱴᱟᱠᱟ ᱯᱟᱭᱥᱟ ᱵᱟᱝ ᱦᱩᱭᱩᱜ ᱠᱟᱱᱛᱮ ᱯᱷᱟᱨᱟᱠ ᱫᱤᱥᱚᱢ ᱥᱮᱱ ᱠᱟᱛᱮ ᱟᱨᱦᱚᱸ ᱚᱲᱟᱜᱨᱮ ᱚᱱᱮ ᱪᱮᱫᱠᱩ ᱠᱟᱹᱢᱤᱨᱮ ᱞᱟᱜᱟ ᱞᱟᱹᱜᱤᱫ ᱯᱷᱟᱨᱟᱠ ᱫᱤᱥᱚᱢᱨᱮ ᱥᱮᱱ ᱠᱟᱛᱮ ᱚᱱᱛᱮ ᱠᱷᱚᱡ ᱴᱟᱠᱟ ᱯᱟᱭᱥᱟ ᱠᱟᱹᱢᱤ ᱟᱹᱜᱩᱭᱮᱫᱨᱮ ᱠᱟᱹᱢᱤ ᱟᱹᱜᱩᱭᱫᱟ ᱟᱨ ᱵᱟᱦᱨᱮ ᱫᱤᱥᱚᱢ ᱠᱷᱚᱡ ᱥᱮ ᱵᱟᱨᱦᱮ ᱡᱟᱭᱜᱟ ᱠᱷᱚᱡ ᱱᱚᱰᱮᱠᱩ ᱫᱟᱬᱟᱱᱠᱩ ᱦᱮᱡᱩᱜᱞᱮ ᱱᱩᱠᱩᱠᱚ ᱴᱷᱮᱡ ᱚᱠᱟᱫᱚ ᱵᱟᱹᱲᱤᱡ ᱥᱤᱠᱷᱱᱟᱹᱛ ᱥᱮ ᱠᱚᱭᱠᱚᱫᱚ ᱦᱟᱺᱰᱤ ᱯᱟᱹᱣᱨᱟᱹ ᱧᱩ ᱠᱟᱛᱮ ᱦᱟᱱᱰᱮ ᱱᱷᱟᱰᱮᱠᱚ ᱛᱮᱦᱮᱱᱟ ᱟᱨ ᱚᱠᱟᱫᱚ ᱢᱚᱡᱽ ᱦᱚᱲᱠᱚ ᱛᱮᱦᱮᱱᱨᱮ ᱩᱱᱠᱩ ᱴᱷᱮᱡ ᱠᱷᱚᱡ ᱚᱱᱛᱮᱱᱟᱜ ᱢᱟᱨᱟᱝ ᱫᱤᱥᱚᱢ ᱠᱷᱚᱡ ᱦᱤᱡᱩᱜ ᱦᱚᱲᱠᱩ ᱩᱱᱠᱚ ᱴᱷᱮᱡ ᱡᱤᱱᱤᱥ ᱠᱟᱱᱟ ᱚᱱᱟ ᱫᱤᱥᱚᱢᱨᱮ ᱪᱮᱫᱠᱚ ᱠᱚ ᱠᱟᱹᱢᱤᱭ ᱢᱮᱫ ᱨᱮ ᱤᱧᱟᱹᱜ ᱚᱱᱟᱠᱩ ᱦᱮᱡᱠᱟᱛᱮ ᱱᱚᱛᱮ ᱞᱟᱹᱭᱟ ᱟᱨ ᱥᱮ ᱱᱚᱰᱮ ᱠᱷᱚᱡ ᱤᱫᱤ ᱠᱚᱣᱟ ᱟᱨ ᱩᱱᱠᱩ ᱟᱠᱚᱣᱟᱜ ᱯᱚᱨᱤᱵᱟᱨ ᱪᱟᱞᱟᱣᱨᱮ ᱴᱟᱠᱟ ᱯᱟᱭᱥᱟᱨᱮ ᱜᱚᱲᱚ ᱫᱟᱲᱮᱣ ᱠᱚᱣᱟ ᱥᱮ ᱚᱱᱛᱮ ᱤᱫᱤᱠᱟᱛᱮᱫ ᱟᱨᱦᱚᱸᱭ ᱠᱟᱹᱢᱤ ᱚᱪᱚ ᱠᱚᱣᱟ ᱚᱱᱠᱟᱛᱮ ᱯᱚᱨᱤᱵᱟᱨ ᱨᱮᱱᱟᱜ ᱟᱭᱮᱨ ᱩᱱᱱᱚᱛᱤ ᱰᱷᱮᱨᱚᱜ ᱠᱟᱱᱟ